ᱤᱧ ᱥᱟᱢᱥᱚᱝ ᱢᱚᱵᱟᱭᱤᱞ ᱥᱢᱟᱨᱴ ᱢᱚᱵᱟᱭᱤᱞᱤᱧ ᱦᱟᱛᱟᱣ ᱠᱮᱫᱟ ᱟᱹᱰᱤ ᱪᱮᱨᱦᱟ ᱯᱤᱠᱪᱟᱨᱮ ᱫᱮᱠᱷᱟᱣᱮᱫᱟ ᱯᱷᱳᱱ ᱠᱚᱞ ᱠᱚᱦᱚᱸ ᱵᱮᱥ ᱜᱮ ᱥᱟᱣᱩᱱᱰ ᱵᱷᱚᱭᱮᱥ ᱠᱚᱦᱚᱸ ᱴᱷᱤᱠ ᱜᱮᱭᱟ ᱟᱨ ᱡᱚᱛᱚᱣᱟᱜ ᱟᱹᱰᱤ ᱱᱟᱯᱟᱭ ᱜᱮ ᱨᱮᱠᱚᱨᱰᱤᱝ ᱠᱚ ᱮᱢᱟᱱ ᱠᱚ ᱟᱹᱰᱤ ᱠᱩᱥᱤ ᱜᱮᱭᱟ